ᱦᱮᱞᱳ ᱦᱮᱞᱳ ᱦᱮᱞᱳ ᱦᱚᱸ ᱜᱚᱢᱠᱮ ᱡᱚᱦᱟᱨ ᱜᱮ ᱦᱳᱭ ᱤᱧ ᱥᱩᱨᱮᱥ ᱢᱟᱱᱰᱤᱧ ᱞᱟᱹᱭᱮᱜᱼᱟ ᱟᱫᱚ ᱳᱰᱤᱥᱟ ᱥᱮᱫ ᱠᱷᱚᱱᱟᱜ ᱟᱫᱚ ᱜᱚᱢᱠᱮ ᱞᱤᱧ ᱞᱟᱹᱭᱮᱜᱼᱟ ᱟᱯᱮ ᱴᱚᱴᱷᱟ ᱨᱮ ᱱᱤᱛᱳᱜ ᱦᱟᱹᱵᱤᱡ ᱟᱵᱚ ᱥᱟᱱᱛᱟᱲ ᱠᱚ ᱡᱤᱭᱚᱱ ᱠᱚ ᱪᱮᱫᱞᱮᱠᱟ ᱠᱚ ᱠᱷᱟᱸᱰᱟᱣᱮᱜᱼᱟ ᱦᱳᱭ ᱦᱳᱭ ᱟᱫᱚ ᱚᱱᱟᱜᱤᱧ ᱞᱟᱹᱭᱟᱢ ᱠᱟᱱᱛᱮ ᱟᱨᱤᱧ ᱯᱷᱳᱱ ᱵᱟᱵᱚ ᱡᱚᱯᱲᱟᱣᱟᱠᱟᱱᱟ ᱦᱟᱱᱟ ᱴᱚᱴᱷᱟ ᱱᱟᱣᱟ ᱴᱚᱴᱷᱟ ᱟᱵᱚ ᱦᱚᱸᱛᱚ ᱚᱱᱠᱟ ᱜᱮ ᱦᱟᱱᱟ ᱴᱚᱴᱷᱟ ᱱᱚᱣᱟ ᱴᱚᱴᱷᱟ ᱡᱚᱯᱲᱟᱣ ᱠᱟᱛᱮ ᱧᱮᱞ ᱦᱩᱭᱩᱜ ᱛᱟᱵᱚᱱᱟ ᱟᱛᱳ ᱫᱤᱥᱚᱢ ᱠᱚᱦᱚᱸ ᱦᱳᱭ ᱱᱤᱛᱳᱝ ᱱᱟᱦᱟᱜ ᱡᱩᱜᱽ ᱨᱮᱫᱚ ᱰᱤᱡᱤᱴᱮᱞ ᱡᱩᱜᱽ ᱠᱟᱱᱟ ᱛᱚ ᱱᱟᱜ ᱦᱳᱭ ᱦᱳᱭ ᱟᱫᱚ ᱱᱚᱣᱟ ᱠᱚᱨᱮ ᱦᱚᱸ ᱟᱵᱚ ᱦᱚᱸ ᱞᱟᱦᱟᱱᱛᱤ ᱫᱚᱨᱠᱟᱨ ᱜᱮ ᱟᱵᱚ ᱨᱤᱱ ᱡᱩᱣᱟᱹᱱ ᱠᱚ ᱪᱮᱫᱟᱜ ᱥᱮ ᱮᱴᱟᱜ ᱡᱟᱦᱟᱸ ᱞᱮᱠᱟ ᱠᱚ ᱞᱟᱦᱟᱱᱛᱤᱭᱟᱠᱟᱱᱟ ᱚᱱᱠᱟ ᱜᱮ ᱟᱵᱚ ᱦᱚᱸ ᱵᱮᱵᱥᱟ ᱠᱚᱢᱟ ᱫᱚᱨᱠᱟᱨ ᱜᱮ ᱠᱷᱟᱹᱞᱤ ᱟᱵᱚ ᱫᱚ ᱠᱟᱹᱢᱤ ᱥᱩᱢᱩᱝ ᱛᱮᱦᱚᱸ ᱛᱚ ᱵᱟᱝ ᱜᱟᱱᱚᱜᱼᱟ ᱵᱟᱹᱛ ᱠᱷᱮᱛ ᱠᱟᱹᱢᱤ ᱥᱩᱢᱩᱝ ᱛᱮᱢᱟ ᱦᱳᱭ ᱟᱫᱚ ᱦᱳᱭ ᱦᱳᱭ ᱦᱳᱭ ᱟᱫᱚ ᱵᱟᱹᱫᱽ ᱨᱮ ᱠᱷᱟᱹᱞᱤ ᱪᱟᱥ ᱨᱮ ᱥᱩᱢᱩᱝ ᱨᱮ ᱱᱤᱨᱵᱷᱚᱨ ᱞᱮᱱ ᱠᱷᱟᱱ ᱢᱟ ᱟᱠᱟᱞ ᱠᱚᱦᱚᱸ ᱦᱤᱡᱩᱜ ᱠᱟᱱᱟ ᱥᱚᱢᱚᱭ ᱚᱠᱛᱚ ᱡᱟᱹᱱᱤᱡ ᱨᱮᱦᱚᱸ ᱦᱳᱭ ᱦᱮᱸ ᱟᱪᱪᱷᱟ ᱴᱷᱤᱠᱜᱮᱭᱟ ᱛᱚᱵᱮ ᱜᱚᱢᱠᱮ ᱡᱚᱦᱟᱨ ᱜᱮ ᱚᱱᱠᱟ ᱜᱮ ᱟᱨᱦᱚᱸ ᱧᱮᱯᱮᱞᱟᱵᱚᱱ ᱨᱚᱯᱚᱲᱟᱵᱚᱱ ᱦᱳᱭ ᱦᱳᱭ ᱴᱷᱤᱠ ᱜᱮᱭᱟ ᱛᱚᱵᱮ ᱜᱚᱢᱠᱮ ᱢᱟ ᱡᱚᱦᱟᱨ ᱜᱮ ᱦᱮᱸ